ᱜᱮᱞ ᱪᱟᱱᱟᱪ ᱛᱟᱭᱚᱢ ᱯᱟᱹᱴᱷᱩᱣᱟᱹ ᱠᱚᱫᱚ ᱟᱫᱚᱢ ᱟᱫᱚᱢ ᱯᱟᱹᱴᱷᱟᱹ ᱫᱚ ᱵᱮᱥᱤᱨ ᱵᱷᱟᱜᱽ ᱜᱮ ᱦᱚᱭᱛᱳ ᱟᱫᱚᱢ ᱠᱚᱫᱚ ᱢᱮᱛᱷ ᱠᱚ ᱠᱩᱥᱤᱭᱟᱜ ᱠᱟᱱᱟ ᱟᱫᱚᱢ ᱦᱚᱲᱫᱚ ᱠᱮᱢᱤᱥᱴᱨᱤ ᱠᱚ ᱠᱩᱥᱤᱭᱟᱜ ᱠᱟᱱᱟ ᱟᱫᱚᱢ ᱠᱚᱫᱚ ᱤᱛᱤᱦᱟᱸᱥ ᱥᱮ ᱵᱷᱩᱜᱳᱞ ᱥᱮ ᱮᱴᱟᱜ ᱮᱴᱟᱜ ᱟᱨᱦᱚᱸ ᱥᱟᱵᱽᱡᱮᱠᱴ ᱠᱚ ᱢᱮᱱᱟᱜᱼᱟ ᱡᱮᱢᱚᱱ ᱵᱟᱭᱚᱞᱳᱡᱤ ᱠᱚ ᱱᱚᱰᱮ ᱢᱤᱫᱴᱮᱡ ᱡᱤᱱᱤᱥ ᱧᱮᱞᱚᱜ ᱠᱟᱱᱟ ᱤᱛᱤᱦᱟᱸᱥ ᱡᱟᱦᱟᱸᱭ ᱥᱟᱵᱽᱡᱮᱠᱴᱠᱚ ᱦᱟᱛᱟᱣᱫᱟ ᱡᱟᱦᱟᱸᱭ ᱜᱤᱫᱽᱨᱟᱹ ᱩᱱᱠᱚᱫᱚ ᱚᱱᱟᱨᱮ ᱟᱹᱰᱤᱼᱟᱴ ᱠᱩᱥᱤ ᱨᱟᱹᱥᱠᱟᱹ ᱢᱮᱱᱟᱜ ᱛᱟᱠᱚᱣᱟ ᱪᱮᱫᱟᱜ ᱥᱮ ᱤᱛᱤᱦᱟᱸᱥ ᱫᱚ ᱟᱭᱢᱟ ᱟᱭᱢᱟ ᱛᱚᱛᱛᱷᱚ ᱢᱮᱱᱟᱜ ᱛᱟᱵᱚᱱᱟ ᱟᱵᱚᱣᱟᱜ ᱤᱫᱤ ᱠᱟᱛᱮ ᱦᱚᱸ ᱥᱮ ᱵᱷᱩᱜᱳᱞ ᱦᱚᱸ ᱡᱮᱢᱚᱱ ᱟᱭᱢᱟ ᱨᱤᱥᱟᱨᱪ ᱞᱟᱹᱜᱤᱫ ᱦᱚᱸ ᱠᱚ ᱟᱫᱚᱢ ᱠᱚᱫᱚ ᱠᱚ ᱯᱟᱲᱦᱟᱜ ᱠᱟᱱᱟ ᱟᱨ ᱥᱮ ᱡᱮᱢᱚᱱ ᱢᱮᱛᱷ ᱱᱤᱭᱟᱹ ᱡᱟᱦᱟᱸᱭ ᱥᱟᱵᱽᱡᱮᱠᱴᱮ ᱵᱟᱪᱷᱟᱣ ᱟᱠᱟᱫᱟ ᱩᱱᱤᱦᱚᱸ ᱨᱤᱥᱟᱨᱪ ᱜᱮᱭ ᱠᱩᱥᱤᱭᱟᱜ ᱠᱟᱱᱟ ᱛᱚᱵᱮ ᱟᱹᱰᱤ ᱵᱷᱟᱜᱮ ᱦᱚᱲ ᱜᱤᱫᱽᱨᱟᱹ ᱦᱚᱸ ᱡᱮ ᱵᱷᱟᱜᱮ ᱵᱷᱟᱜᱮ ᱥᱟᱵᱽᱡᱮᱠᱴ ᱨᱮᱠᱚ ᱪᱩᱥ ᱫᱟᱠᱩ ᱥᱮ ᱚᱱᱟᱠᱚᱨᱮ ᱨᱤᱥᱟᱨᱪ ᱡᱟᱜᱟᱨᱮ ᱠᱚ ᱪᱟᱞᱟᱜ ᱠᱟᱱ ᱛᱟᱵᱚᱱᱟ ᱱᱤᱭᱟᱹᱦᱚᱸ ᱟᱹᱰᱤ ᱵᱷᱟᱜᱮ ᱫᱤᱠ ᱱᱤᱭᱟᱹᱜᱤ ᱢᱮᱱᱛᱮᱱᱟᱜ ᱫᱚ